ᱦᱮᱞᱳ

ᱦᱮᱸ ᱞᱟᱹᱭ ᱢᱮ

ᱢᱟ ᱞᱟᱹᱭ ᱥᱟᱰᱮᱧ ᱢᱮ ᱚᱸᱻ ᱤᱧ ᱫᱚᱧ ᱢᱮᱱᱮᱜᱼᱟ ᱜᱟᱡᱚᱞ ᱵᱞᱚᱠ ᱠᱷᱚᱱᱟᱜ ᱟᱛᱳ ᱧᱩᱛᱩᱢ ᱦᱩᱭᱩᱜ ᱠᱟᱱ ᱛᱟᱞᱮᱭᱟ ᱨᱟᱹᱱᱤᱯᱩᱨ ᱟᱞᱮ ᱯᱷᱮᱢᱮᱞᱤ ᱨᱮᱫᱚ ᱟᱭᱢᱟ ᱜᱟᱱ ᱢᱟᱱᱮ ᱫᱚᱥ ᱡᱚᱱ ᱦᱚᱲ ᱢᱮᱱᱟᱜ ᱞᱮᱭᱟ ᱱᱚᱰᱮ ᱫᱚ ᱢᱟᱱᱮ ᱟᱞᱮ ᱴᱚᱞᱟ ᱨᱮᱫᱚ ᱯᱩᱨᱚᱱᱛᱚ ᱢᱟᱱᱮ ᱠᱤᱥᱤ ᱦᱮᱸ ᱠᱤᱥᱤ ᱩᱯᱚᱨ ᱱᱤᱨᱵᱷᱚᱨ ᱟᱨᱠᱤ ᱦᱮᱸ ᱠᱤᱥᱤ ᱠᱟᱡᱽ ᱪᱟᱥ ᱵᱟᱥ ᱟᱨᱠᱤ ᱦᱮᱸ ᱤᱥᱠᱩᱞ ᱢᱮᱱᱟᱜᱼᱟ ᱢᱮᱱᱠᱷᱟᱱ ᱤᱥᱠᱩᱞ ᱫᱚ ᱟᱹᱰᱤ ᱡᱷᱟᱹᱞ ᱨᱮ ᱢᱮᱱᱟᱜᱼᱟ ᱢᱤᱠᱥᱤᱢᱟᱢ ᱫᱩ ᱟᱹᱲᱟᱹᱭ ᱠᱤᱞᱳᱢᱤᱴᱟᱨ ᱥᱟᱺᱜᱤᱧ ᱨᱮ ᱢᱮᱱᱟᱜᱼᱟ ᱟᱨᱠᱤ ᱢᱮᱱᱠᱷᱟᱱ ᱚᱱᱠᱟ ᱦᱟᱭ ᱤᱥᱠᱩᱞ ᱛᱚ ᱵᱟᱝ ᱢᱟᱱᱮ ᱯᱮᱨᱟᱭᱢᱟᱨᱤ ᱤᱥᱠᱩᱞ ᱢᱮᱱᱟᱜ ᱟᱠᱟᱜᱼᱟ ᱢᱟᱱᱮ ᱟᱹᱰᱤ ᱜᱟᱱ ᱚᱥᱩᱵᱤᱛᱟ ᱵᱚᱞᱛᱮ ᱜᱮᱞᱮ ᱵᱟᱹᱨᱥᱟᱹ ᱫᱤᱱ ᱜᱮ ᱜᱤᱫᱽᱨᱟᱹ ᱠᱚ ᱛᱟᱲᱟᱢ ᱛᱮ ᱟᱹᱲᱟᱹᱭ ᱠᱤᱞᱳᱢᱤᱴᱟᱨ ᱪᱟᱞᱟᱜ ᱫᱚ ᱢᱟᱱᱮ ᱟᱹᱰᱤ ᱜᱟᱱ ᱢᱩᱥᱠᱤᱞ ᱠᱟᱱᱟ ᱠᱚ ᱟᱨᱠᱤ ᱦᱮᱸ ᱦᱮᱸ ᱦᱮᱸ ᱵᱟᱝ ᱯᱟᱱᱤᱭᱚ ᱡᱚᱞ ᱨᱮᱭᱟᱜ ᱦᱚᱸ ᱟᱹᱰᱤ ᱜᱟᱱ ᱥᱚᱢᱳᱥᱟ ᱢᱮᱢᱱᱟᱜᱼᱟ ᱢᱟᱱᱮ ᱯᱟᱱᱤᱭᱚ ᱡᱚᱞ ᱵᱮᱵᱚᱥᱛᱟ ᱛᱟᱦᱮᱸ ᱠᱟᱱᱟ ᱢᱮᱱᱠᱷᱟᱱ ᱫᱩ ᱵᱚᱪᱷᱚᱨ ᱞᱟᱦᱟ ᱨᱮ ᱡᱟ ᱡᱟᱦᱟᱴᱟᱜ ᱵᱟᱹᱲᱤᱡ ᱟᱠᱟᱱᱟ ᱚᱱᱟ ᱯᱚᱨ ᱟᱨ ᱥᱮ ᱡᱤᱱᱤᱥ ᱟᱨ ᱢᱚᱡᱽ ᱨᱮᱭᱟᱜ ᱱᱟᱢ ᱵᱟᱹᱱᱩᱜᱼᱟ ᱢᱟᱱᱮ ᱟᱹᱰᱤ ᱯᱟᱹᱱᱤᱭᱚ ᱡᱚᱞ ᱵᱚᱞᱛᱮ ᱟᱹᱰᱤ ᱚᱥᱩᱵᱤᱫᱟ ᱱᱚᱰᱮᱫᱚ ᱢᱟᱱᱮ ᱯᱟᱱᱤᱭᱚ ᱡᱚᱞ ᱞᱟᱹᱜᱤᱫ ᱫᱚ ᱦᱟᱹᱱᱤ ᱱᱟᱹᱭ ᱚᱲᱟᱜ ᱪᱟᱞᱟᱜ ᱦᱩᱭᱩᱜᱚᱜ ᱠᱟᱱᱟ ᱯᱚᱨᱥᱟᱥᱚᱱ ᱡᱟᱱᱟᱣ ᱦᱩᱭᱟᱠᱟᱱ ᱜᱮᱭᱟ ᱢᱮᱱᱠᱷᱟᱱ ᱠᱚᱱᱳ ᱮᱥᱴᱮᱯ ᱜᱮ ᱵᱟᱠᱚ ᱦᱟᱛᱮᱜᱼᱟ ᱛᱟᱨ ᱢᱚᱫᱽᱫᱷᱮ ᱨᱮ ᱟᱨᱚ ᱢᱤᱫᱴᱮᱡ ᱡᱚᱛᱚ ᱠᱷᱚᱡ ᱞᱟᱹᱴᱩ ᱥᱚᱢᱳᱥᱟ ᱦᱩᱭᱩᱜ ᱠᱟᱱᱟ ᱡᱮ ᱰᱟᱦᱟᱨ ᱨᱮᱭᱟᱜ ᱥᱚᱢᱳᱥᱟ ᱦᱮᱸ ᱰᱟᱦᱟᱨ ᱨᱮᱭᱟᱜ ᱥᱚᱢᱳᱥᱟ ᱰᱟᱦᱟᱨ ᱵᱚᱞᱛᱮ ᱧᱤᱫᱟᱹᱛᱮ ᱜᱚᱴᱟ ᱯᱟᱠᱟᱲᱟ ᱨᱮᱹᱞ ᱨᱮᱱᱟᱜ ᱱᱚᱰᱮ ᱫᱚ ᱠᱟᱪᱟ ᱰᱟᱦᱟᱨ ᱱᱤᱛ ᱫᱷᱟᱹᱨᱤᱡ ᱛᱮ ᱢᱮᱱᱟᱜᱼᱟ ᱟᱨ ᱢᱮᱱᱠᱷᱟᱱ ᱵᱟᱨᱥᱤᱧ ᱛᱮ ᱮᱢᱚᱱ ᱠᱷᱟᱹᱭᱩᱜᱚᱜ ᱠᱟᱱᱟ ᱢᱟᱱᱮ ᱦᱚᱴᱚᱜ ᱛᱮ ᱟᱨᱠᱤ ᱜᱷᱟᱞᱩᱜ ᱠᱷᱟᱹᱭᱩᱜᱚᱜ ᱚᱵᱚᱥᱛᱟ ᱫᱤᱱ ᱨᱮ ᱫᱚᱨᱠᱟᱛᱷᱚ ᱟᱹᱰᱤ ᱜᱟᱱ ᱡᱟᱱᱟᱣ ᱦᱩᱭᱞᱮᱱᱟ ᱟᱹᱰᱤ ᱜᱟᱱ ᱫᱚᱨᱠᱟᱛᱷᱚ ᱡᱚᱢᱟ ᱦᱩᱭᱟᱠᱟᱱᱟ ᱢᱮᱱᱠᱷᱟᱱ ᱫᱚᱨᱠᱷᱟᱛᱚ ᱡᱚᱢᱟ ᱠᱟᱛᱮᱫ ᱦᱚᱸ ᱱᱤᱛ ᱫᱷᱟᱹᱨᱤᱡ ᱛᱮ ᱪᱮᱫ ᱠᱟᱹᱢᱤ ᱦᱚᱸ ᱵᱟᱝ ᱦᱩᱭᱟᱠᱟᱱᱟ ᱱᱤᱛ ᱫᱷᱟᱹᱨᱤᱡ ᱛᱮ ᱟᱫᱚ ᱟᱫᱚ ᱛᱟᱣ ᱢᱚᱡᱽ ᱦᱮᱸ ᱟᱫᱚ ᱟᱢ ᱫᱚ ᱚᱠᱟ ᱢᱮᱰᱤᱭᱟ ᱠᱷᱚᱡ ᱮᱢ ᱢᱮᱱᱮᱜᱼᱟ ᱦᱟᱝ

ᱦᱮᱸ ᱟᱫᱚ ᱟᱢ ᱫᱚ ᱦᱮᱸ ᱴᱷᱤᱠ ᱜᱮᱭᱟ ᱛᱟᱦᱚᱞᱮ ᱟᱢ ᱴᱷᱮᱱ ᱢᱤᱫᱴᱮᱱ ᱱᱮᱦᱚᱨᱤᱧ ᱫᱚᱦᱚᱭᱮᱜᱼᱟ ᱡᱮ ᱟᱞᱮᱭᱟᱜ ᱡᱟᱦᱟᱸ ᱴᱟᱜ ᱥᱚᱢᱳᱥᱟ ᱢᱮᱱᱟᱜᱼᱟ ᱚᱱᱟ ᱥᱚᱴᱷᱤᱠ ᱡᱟᱜᱟ ᱨᱮ ᱤᱫᱤ ᱥᱮᱴᱮᱨ ᱢᱮ ᱦᱮᱸ ᱴᱷᱤᱠ ᱜᱮᱭᱟ ᱢᱟ